ᱟᱵᱚ ᱵᱷᱟᱨᱚᱛᱤᱭᱚ ᱠᱟᱨᱤ ᱦᱚᱨᱟ ᱠᱚ ᱢᱩᱫᱽᱨᱮ ᱟᱵᱚ ᱥᱟᱱᱛᱟᱲᱤ ᱯᱟᱹᱨᱥᱤ ᱠᱚᱣᱟᱜ ᱞᱟᱭ ᱞᱟᱠᱪᱟᱨ ᱠᱚ ᱵᱚᱦᱮᱞ ᱟᱫᱚᱜ ᱠᱟᱱᱟ ᱛᱚ ᱤᱧᱟᱹᱜ ᱢᱮᱱ ᱠᱟᱛᱷᱟ ᱫᱚ ᱱᱤᱭᱟᱹᱜᱮ ᱞᱟᱭᱼᱞᱟᱠᱪᱟᱨ ᱠᱚ ᱡᱚᱛᱚ ᱥᱟᱱᱟᱢ ᱠᱚᱛᱮ ᱮᱸ ᱛᱚᱨᱟᱣ ᱨᱟᱠᱟᱵᱽ ᱢᱟ ᱥᱮ ᱟᱵᱚᱣᱟᱜ ᱞᱟᱭᱼᱞᱟᱠᱪᱟᱨ ᱢᱤᱫᱴᱟᱝ ᱛᱟᱦᱮᱱ ᱛᱟᱵᱚᱱ ᱢᱟ ᱟᱞᱚ ᱵᱚᱦᱮᱞ ᱜᱤᱰᱤᱜ ᱢᱟ ᱟᱞᱚ ᱟᱫ ᱪᱟᱵᱟᱜ ᱢᱟ ᱛᱚ ᱟᱵᱚᱣᱟᱜ ᱞᱟᱭᱼᱞᱟᱠᱪᱟᱨ ᱯᱟᱹᱨᱥᱤ ᱠᱚᱜᱮ ᱮᱸ ᱡᱳᱜᱟᱣ ᱫᱚᱦᱚ ᱫᱚ ᱞᱟᱹᱠᱛᱤ ᱠᱟᱱᱟ